ᱵᱟᱰᱟᱭ ᱫᱟᱲᱭᱟᱜᱼᱟ ᱭᱟ ᱟᱵᱚᱣᱟᱜ ᱵᱨᱚᱢᱵᱷᱟᱸᱰᱨᱮ ᱟᱵᱚᱣᱟᱜ ᱥᱚᱨᱚᱢᱚᱱᱰᱚᱞ ᱨᱮ ᱛᱤᱱᱟᱹᱜ ᱜᱨᱚᱦᱚ ᱢᱮᱱᱟᱜ ᱠᱚᱣᱟᱭᱟ ᱭᱟ ᱛᱤᱱᱟᱹᱜ ᱤᱯᱤᱞ ᱢᱮᱱᱟᱜ ᱠᱚᱣᱟ ᱭᱟ ᱟᱵᱚᱨᱤᱱ ᱥᱮᱨᱢᱟᱨᱮ ᱪᱮᱫ ᱪᱮᱠᱟᱜ ᱠᱟᱱᱟ ᱟᱵᱚᱣᱟᱜ ᱫᱷᱟᱹᱨᱛᱤᱨᱮ ᱪᱮᱫ ᱦᱩᱭᱩᱜ ᱞᱟᱹᱜᱤᱫᱚᱜ ᱟᱵᱚᱣᱟᱜ ᱢᱚᱣᱥᱚᱢ ᱚᱠᱟᱞᱮᱠᱟ ᱛᱟᱦᱮᱱᱟ

ᱟᱨᱦᱚᱸ ᱛᱤᱥ ᱪᱮᱫ ᱪᱮᱠᱟᱜᱼᱟ ᱫᱷᱟᱹᱨᱛᱤᱨᱮ ᱚᱠᱟ ᱡᱚᱠᱷᱚᱱᱮ ᱥᱤᱛᱩᱝᱟ ᱰᱷᱮᱨ ᱚᱠᱟ ᱡᱚᱠᱷᱚᱱᱮ ᱫᱟᱜᱟ ᱚᱠᱟ ᱡᱚᱠᱷᱚᱱᱮ ᱡᱟᱹᱯᱩᱫᱟ ᱭᱟ ᱥᱩᱱᱟᱢᱤ ᱦᱤᱡᱩᱜ ᱠᱟᱱᱟ ᱭᱟ ᱛᱤᱱᱟᱹᱜ ᱡᱳᱨᱛᱮ ᱦᱚᱭᱟᱭ ᱭᱟ ᱛᱤᱱᱟᱹᱜ ᱡᱳᱨᱛᱮ ᱫᱟᱜᱟᱭ ᱚᱱᱟᱠᱚ ᱟᱵᱚ ᱟᱹᱰᱤᱜᱟᱱ ᱟᱭᱢᱟ ᱡᱤᱱᱤᱥ ᱞᱮᱠᱟᱱᱟᱜᱛᱮ ᱵᱟᱰᱟᱭ ᱫᱟᱲᱮᱭᱟᱜᱼᱟ ᱵᱚᱱ ᱟᱨ ᱛᱤᱥ ᱪᱚᱱᱫᱨᱚ ᱜᱨᱚᱦᱚᱱ ᱦᱩᱭᱩᱜᱼᱟ

ᱞᱮᱠᱟ ᱛᱮᱵᱚᱱ ᱧᱮᱞ ᱫᱟᱲᱮᱭᱟᱜᱼᱟ ᱭᱟ ᱟᱵᱚ ᱨᱮᱱ

ᱪᱮᱛᱟᱱ ᱨᱮᱭᱟᱜ ᱡᱤᱱᱤᱥ ᱵᱚᱱ ᱧᱮᱞ ᱫᱟᱲᱮᱭᱟᱜᱼᱟ ᱩᱯᱼᱜᱨᱚᱦᱚ ᱦᱚᱸ ᱵᱚᱱ ᱧᱮᱞ ᱫᱟᱲᱮᱭᱟᱭᱟ ᱟᱵᱚᱨᱮᱱ ᱜᱨᱚᱦᱚ ᱠᱚᱵᱚᱱ ᱧᱮᱞ ᱫᱟᱲᱮᱭ ᱟᱠᱚᱣᱟ